ᱵᱚᱠᱟᱨᱳ ᱥᱴᱤᱞ ᱯᱞᱟᱴ ᱟᱨ ᱥᱤᱴᱤ ᱯᱟᱨᱠ ᱞᱩᱜᱩᱵᱩᱨᱩ ᱜᱷᱟᱱᱴᱟ ᱵᱟᱲᱮ ᱟᱨ ᱦᱩᱭᱱᱟ ᱡᱚᱜᱚᱱᱱᱟᱛᱷ ᱢᱚᱱᱫᱤᱨ ᱦᱮᱸ ᱪᱮ ᱚᱱᱟ ᱠᱚ ᱜᱟᱲᱜᱟ ᱰᱮᱢ ᱠᱚ ᱦᱩᱭᱮᱱᱟ